ᱤᱧᱟᱹᱜ ᱨᱚᱢᱚᱡᱽ ᱥᱟᱸᱜᱷᱟᱨ ᱫᱚ ᱦᱩᱭᱩᱜ ᱠᱟᱱᱟ ᱵᱤᱦᱟᱨᱤᱱᱟᱛᱷ ᱵᱩᱨᱩ ᱪᱮᱫᱟᱜ ᱥᱮ ᱵᱤᱦᱟᱨᱤᱱᱟᱛᱷ ᱵᱩᱨᱩ ᱫᱚ ᱟᱞᱮ ᱟᱹᱰᱤ ᱟᱭᱢᱟ ᱦᱚᱲ ᱞᱮ ᱥᱮᱱ ᱞᱮᱱᱟ ᱫᱟᱬᱟᱱ ᱟᱨ ᱚᱸᱰᱮ ᱥᱮᱱ ᱠᱟᱛᱮ ᱧᱮᱞ ᱫᱟᱞᱮ ᱥᱤᱵ ᱢᱚᱱᱫᱤᱨ ᱢᱮᱱᱟᱜᱼᱟ ᱥᱤᱵ ᱢᱚᱱᱫᱤᱨ ᱨᱮ ᱵᱚᱞᱚᱭᱮᱱᱟ ᱚᱸᱰᱮᱞᱮ ᱯᱩᱡᱟᱹ ᱠᱮᱫᱟ ᱟᱨ ᱚᱸᱰᱮ ᱯᱩᱡᱟᱹ ᱮᱢ ᱠᱟᱛᱮ ᱟᱞᱮ ᱵᱩᱨᱩ ᱥᱮᱜ ᱫᱟᱬᱟᱱ ᱞᱮ ᱥᱮᱱ ᱱᱟ ᱟᱨ ᱵᱩᱨᱩ ᱨᱮ ᱫᱮᱡᱚᱜ ᱞᱟᱹᱜᱤᱫ ᱟᱹᱰᱤ ᱢᱚᱡᱽ ᱦᱟᱥᱟ ᱠᱚ ᱢᱟᱜ ᱥᱚᱢᱟᱱ ᱠᱟᱫᱟ ᱥᱤᱲᱤ ᱞᱮᱠᱟ ᱠᱚ ᱵᱮᱱᱟᱣ ᱠᱟᱫᱟ ᱡᱟᱛᱮ ᱦᱚᱲ ᱠᱚᱠᱚ ᱫᱮᱡᱚᱜ ᱠᱷᱟᱡ ᱢᱟᱱᱮ ᱢᱚᱡᱽ ᱛᱮᱠᱚ ᱫᱮᱡ ᱫᱟᱲᱮᱭᱟᱜ ᱢᱟ ᱚᱱᱟ ᱞᱟᱹᱜᱤᱫ ᱟᱨ ᱚᱱᱟ ᱥᱩᱨ ᱨᱮ ᱰᱮᱢ ᱦᱚᱸ ᱢᱮᱱᱟᱜᱼᱟ ᱢᱤᱫᱴᱮᱡ ᱰᱮᱢ ᱚᱱᱟ ᱰᱮᱢ ᱨᱮ ᱯᱟᱭᱨᱟᱭ ᱱᱟᱞᱮ ᱟᱨ ᱯᱟᱭᱨᱟ ᱠᱟᱛᱮ ᱟᱞᱮ ᱡᱚᱢ ᱵᱟᱲᱟ ᱠᱮᱫᱟᱞᱮ ᱫᱚᱠᱟᱱ ᱠᱚ ᱛᱟᱦᱮᱸ ᱠᱟᱱᱟ ᱟᱨ ᱛᱟᱨᱯᱚᱨᱮ ᱟᱞᱮ ᱦᱮᱡ ᱱᱟᱞᱮ ᱟᱨ ᱵᱮᱲᱟ ᱨᱟᱠᱟᱵ ᱩᱭᱦᱟᱹᱨ ᱛᱮ ᱫᱚ ᱤᱧᱟᱹᱜ ᱫᱚ ᱦᱩᱭᱩᱜ ᱠᱟᱱᱟ ᱵᱮᱲᱟ ᱡᱚᱠᱷᱚᱱᱮ ᱨᱟᱠᱟᱵᱚᱜᱼᱟᱭ ᱛᱚᱠᱷᱚᱱ ᱫᱚ ᱟᱹᱰᱤ ᱢᱚᱡᱽ ᱢᱤᱫᱴᱮᱱ ᱟᱞᱚ ᱵᱷᱟᱵᱽ ᱥᱤᱛᱩᱝ ᱦᱤᱡᱩᱜᱼᱟ ᱞᱟᱞ ᱜᱮ ᱪᱟᱸᱫᱚᱭ ᱨᱟᱠᱟᱵᱚᱜᱼᱟ ᱛᱷᱟᱹᱨᱤ ᱞᱮᱠᱟ ᱪᱮᱬᱮ ᱠᱚᱦᱚᱸ ᱠᱚ ᱨᱟᱜᱼᱟ ᱥᱤᱢ ᱠᱚᱠᱚ ᱠᱩᱠᱲᱩᱭᱟ ᱟᱨ ᱥᱮᱛᱟᱜ ᱨᱮᱱᱟᱜ ᱥᱤᱛᱩᱝ ᱟᱹᱰᱤ ᱢᱤᱥᱴᱤ ᱵᱷᱟᱵᱽ ᱵᱩᱡᱷᱟᱹᱜᱼᱟ ᱟᱨ ᱟᱥᱛᱮ ᱟᱥᱛᱮ ᱥᱤᱛᱩᱝ ᱛᱮ ᱜᱷᱟᱥ ᱨᱮᱱᱟᱜ ᱥᱤᱥᱤᱨ ᱥᱤᱥᱤᱨ ᱠᱚᱦᱚᱸ ᱨᱚᱦᱚᱲᱚᱜᱼᱟ ᱟᱨ ᱟᱹᱭᱩᱵᱽ ᱡᱚᱠᱷᱚᱡ ᱫᱚ ᱠᱟᱹᱢᱤ ᱠᱷᱚᱡ ᱡᱚᱛᱚ ᱦᱚᱲ ᱚᱲᱟᱜ ᱠᱚ ᱨᱩᱣᱟᱹᱲᱟ ᱪᱮᱬᱮ ᱠᱚ ᱟᱠᱚᱣᱟᱜ ᱛᱩᱠᱟᱹ ᱛᱮᱠᱚ ᱨᱩᱣᱟᱹᱲᱟ ᱠᱳᱱᱳ ᱥᱚᱵᱫᱚ ᱵᱟᱹᱪᱩᱜ ᱛᱟᱠᱚᱣᱟ ᱱᱤ ᱥᱚᱵᱫᱚ ᱠᱚ ᱨᱩᱣᱟᱹᱲᱟ ᱟᱨ ᱟᱥᱛᱮ ᱟᱥᱛᱮ ᱧᱤᱫᱟᱹ ᱪᱟᱞᱟᱜᱼᱟ ᱧᱩᱛ ᱪᱟᱞᱟᱜᱼᱟ